ᱟᱫᱚ ᱥᱟᱱᱛᱟᱲ ᱥᱚᱢᱟᱡᱽ ᱨᱮ ᱢᱮᱱ ᱜᱟᱱᱚᱜᱼᱟ ᱡᱮ ᱵᱟᱝᱢᱟ ᱫᱩᱠ ᱚᱠᱛᱮ ᱚᱠᱟ ᱞᱮᱠᱟᱱ ᱠᱟᱹᱢᱤᱦᱚᱨᱟ ᱟᱫᱚ ᱫᱩᱠ ᱢᱟ ᱫᱩᱠ ᱠᱟᱛᱷᱟ ᱠᱟᱱᱟ ᱟᱲᱤᱡ ᱢᱩᱦᱤᱢ ᱨᱮᱱᱟᱜ ᱠᱟᱛᱷᱟ ᱛᱮᱦᱮᱸ ᱡᱟᱦᱟᱸ ᱞᱮᱠᱟ ᱟᱛᱳ ᱴᱚᱞᱟ ᱯᱟᱲᱟᱨᱮ ᱢᱤᱫᱴᱟᱝ ᱚᱲᱟᱜ ᱨᱮ ᱫᱩᱠ ᱞᱮᱱᱠᱷᱟᱱ ᱟᱛᱳ ᱡᱟᱠ ᱦᱚᱲ ᱵᱚᱱ ᱫᱩᱠᱩᱜᱼᱟ ᱚᱲᱟᱜ ᱨᱤᱱᱤᱡ ᱢᱟᱭ ᱫᱩᱠ ᱟᱠᱟᱱ ᱜᱮᱭᱟ ᱥᱟᱶᱛᱮ ᱯᱮᱲᱟ ᱯᱟᱹᱦᱬᱟᱹ ᱥᱟᱶᱛᱮ ᱟᱡᱟᱜ ᱩᱯᱩᱨᱩᱢ ᱡᱟᱦᱟᱸᱭ ᱢᱮᱱᱟᱜ ᱟᱠᱟᱫ ᱠᱚᱣᱟ ᱩᱱᱠᱩ ᱡᱷᱚᱛᱚ ᱠᱚ ᱫᱩᱠᱩᱜᱼᱟ ᱮᱛᱚᱦᱚᱵ ᱨᱮ ᱡᱟᱦᱟᱸᱭ ᱚᱲᱟᱜ ᱨᱮ ᱱᱚᱝᱠᱟ ᱫᱩᱠᱷᱟᱹᱞᱩ ᱜᱷᱚᱴᱚᱱᱟ ᱦᱩᱭ ᱞᱮᱱᱠᱷᱟᱱ ᱢᱟᱺᱡᱷᱤ ᱠᱚ ᱠᱷᱚᱵᱚᱨᱟᱭᱟ ᱢᱟᱺᱡᱷᱤ ᱚᱱᱠᱟ ᱫᱚ ᱜᱚᱰᱮᱛᱮ ᱞᱟᱹᱭ ᱟᱭᱟ ᱟᱨ ᱜᱚᱰᱮᱛ ᱞᱟᱹᱭ ᱠᱟᱛᱮᱫ ᱚᱱᱟ ᱜᱤᱨᱟᱹ ᱫᱚ ᱜᱚᱴᱟ ᱴᱚᱞᱟᱨᱮ ᱟᱡ ᱮ ᱞᱟᱹᱭ ᱥᱟᱰᱮᱭᱟᱠᱚᱣᱟ ᱪᱮᱫ ᱵᱟᱝᱢᱟ ᱜᱤᱨᱟᱹᱭ ᱪᱟᱞᱟᱜᱼᱟ ᱜᱤᱨᱟᱹ ᱪᱟᱞ ᱠᱟᱛᱮᱫ ᱢᱚᱬᱮ ᱦᱚᱲ ᱡᱟᱣᱨᱟ ᱛᱟᱭᱚᱢ ᱩᱱᱠᱩ ᱫᱩᱠᱷᱟᱹᱞᱩ ᱵᱟᱠᱷᱳᱞ ᱨᱤᱱ ᱟᱥᱟᱢᱤ ᱥᱮ ᱵᱟᱠᱷᱳᱞ ᱥᱚᱦᱮᱫ ᱥᱟᱞᱟᱜ ᱠᱚ ᱜᱟᱯᱟᱞ ᱢᱟᱨᱟᱣ ᱢᱤᱫᱚᱜᱼᱟ ᱯᱮᱲᱟ ᱠᱚ ᱚᱠᱟ ᱠᱚᱨᱮ ᱢᱮᱱᱟᱜ ᱠᱚᱣᱟ ᱟᱨ ᱚᱠᱚᱭ ᱯᱮᱲᱟ ᱠᱚ ᱛᱤᱱᱟᱹᱜ ᱥᱟᱺᱜᱤᱧ ᱨᱮ ᱚᱠᱚᱭ ᱠᱚᱫᱚ ᱵᱚᱱ ᱛᱟᱺᱜᱤ ᱠᱚᱣᱟ ᱥᱮ ᱚᱠᱚᱭ ᱠᱚᱫᱚ ᱵᱟᱝᱜᱮ ᱚᱱᱟ ᱯᱮᱲᱟ ᱯᱟᱹᱦᱬᱟᱹ ᱩᱱᱠᱩ ᱠᱷᱚᱵᱚᱨ ᱮᱢ ᱢᱟᱺᱡᱷᱤ ᱢᱚᱬᱮ ᱦᱚᱲ ᱚᱱᱟ ᱠᱟᱛᱷᱟ ᱠᱚ ᱞᱟᱹᱭᱟᱠᱚᱣᱟ ᱚᱱᱟ ᱤᱫᱤ ᱛᱮ ᱯᱮᱲᱟ ᱠᱚ ᱠᱚ ᱞᱟᱹᱭ ᱥᱟᱰᱮᱭᱟᱠᱚᱣᱟ ᱡᱟᱦᱟᱸᱭ ᱛᱟᱹᱜᱤ ᱨᱮᱱᱟᱜ ᱢᱮᱱᱟᱜ ᱠᱷᱟᱱ ᱩᱱᱤ ᱯᱮᱲᱟ ᱫᱚ ᱟᱹᱣᱨᱤ ᱥᱮᱴᱮᱨᱚᱜ ᱦᱟᱹᱨᱤᱡ ᱢᱚᱲᱟ ᱫᱚ ᱱᱟᱜ ᱵᱟᱠᱚ ᱚᱰᱚᱠᱮᱭᱟ ᱪᱤᱠᱟᱹᱛᱮ ᱩᱱᱤ ᱥᱮᱴᱮᱨ ᱠᱟᱛᱮᱫ ᱱᱤᱡᱮᱢ ᱠᱚ ᱡᱟᱦᱟᱸ ᱞᱮᱠᱟ ᱦᱚᱯᱚᱱ ᱮᱨᱟ ᱠᱚ ᱢᱤᱥᱨᱟ ᱠᱚ ᱡᱷᱤ ᱠᱚ ᱫᱮᱣ ᱵᱷᱟᱹᱜᱤᱱ ᱠᱚ ᱱᱩᱠᱩ ᱫᱚ ᱱᱟᱜ ᱢᱮᱫᱦᱟ ᱧᱮᱞ ᱫᱚᱠᱚ ᱛᱟᱺᱜᱤ ᱠᱚᱜᱮᱭᱟ ᱛᱚᱵᱮ ᱯᱮᱲᱟ ᱯᱟᱹᱦᱬᱟᱹ ᱠᱚ ᱦᱤᱡᱩᱜᱼᱟ ᱡᱟᱦᱟᱸ ᱛᱤᱱᱟᱹᱜ ᱩᱱᱠᱩ ᱫᱚ ᱢᱚᱲᱟ ᱞᱩᱜᱽᱲᱤᱡ ᱛᱷᱟᱱ ᱟᱹᱜᱩ ᱠᱟᱛᱮᱫ ᱠᱚ ᱦᱤᱡᱩᱜᱼᱟ ᱟᱨ ᱟᱧᱪᱟᱨ ᱨᱮ ᱡᱟᱦᱟᱸᱭ ᱜᱮ ᱡᱟᱦᱟᱸ ᱞᱮᱠᱟ ᱢᱚᱬᱮ ᱴᱟᱠᱟ ᱫᱚᱥ ᱴᱟᱠᱟ ᱵᱤᱥ ᱴᱟᱠᱟ ᱚᱱᱠᱟ ᱜᱷᱮᱸᱴ ᱠᱟᱛᱮᱫ ᱠᱚ ᱟᱹᱜᱩ ᱠᱟᱜᱼᱟ ᱟᱨ ᱠᱚ ᱯᱚᱴᱚᱢᱮᱭᱟ ᱛᱚᱵᱮ ᱚᱱᱟ ᱯᱚᱴᱚᱢ ᱠᱟᱛᱮᱫ ᱩᱱᱠᱩ ᱠᱚ ᱧᱮᱞ ᱠᱟᱛᱮᱫ ᱢᱮᱫᱦᱟ ᱨᱟᱪᱟ ᱛᱮ ᱱᱟᱜ ᱱᱤᱛᱳᱜ ᱫᱚᱠᱚ ᱚᱰᱚᱠᱮᱭᱟ ᱛᱚ ᱚᱰᱚᱠ ᱠᱟᱛᱮᱫ ᱚᱸᱰᱮᱱᱟᱜ ᱥᱟᱯᱲᱮᱫ ᱢᱟᱲᱟᱝ ᱨᱮ ᱡᱚᱜᱽ ᱢᱟᱺᱡᱷᱤ ᱠᱚ ᱟᱛᱳ ᱦᱚᱲ ᱛᱮᱠᱚ ᱥᱟᱯᱲᱟᱣ ᱠᱚᱜᱼᱟ ᱦᱟᱴᱟᱜ ᱨᱮ ᱠᱷᱳᱭ ᱟᱛᱟ ᱛᱟᱦᱮᱱᱟ ᱪᱩᱠᱟᱹᱜ ᱛᱟᱦᱮᱱᱟ ᱚᱱᱟᱨᱮ ᱯᱚᱴᱚᱢ ᱛᱟᱦᱮᱱᱟ ᱪᱮᱛᱟᱱ ᱥᱮᱫᱟᱜ ᱰᱷᱟᱯᱱᱤ ᱟᱨ ᱚᱱᱟᱨᱮ ᱵᱷᱩᱜᱟᱹᱜ ᱠᱚᱜᱼᱟ ᱪᱟᱨᱮᱡ ᱯᱟᱨᱚᱢᱚᱜ ᱞᱮᱠᱟ ᱚᱱᱟ ᱥᱟᱶᱛᱮ ᱚᱱᱟᱨᱮ ᱢᱟᱛᱠᱚᱢ ᱵᱟᱠᱞᱟᱜ ᱚᱱᱟ ᱰᱷᱟᱹᱯᱱᱤ ᱤᱱᱟᱹᱜ ᱢᱟᱨᱟᱝ ᱠᱚ ᱵᱮᱱᱟᱣ ᱠᱟᱜᱼᱟ ᱟᱨ ᱦᱟᱴᱟᱜ ᱨᱮ ᱠᱷᱳᱭ ᱟᱛᱟ ᱵᱩᱥᱟᱹᱜ ᱥᱟᱶᱛᱮ ᱚᱱᱟᱨᱮ ᱠᱟᱴᱠᱚᱢ ᱪᱟᱨᱮᱡ ᱥᱟᱶᱛᱮ ᱚᱱᱟᱨᱮ ᱛᱟᱦᱮᱸᱱᱟ ᱥᱮᱞᱮᱫ ᱦᱚᱞᱚᱝ ᱥᱟᱛᱞᱟᱜ ᱥᱟᱥᱟᱝ ᱢᱮᱥᱟ ᱠᱚᱜ ᱨᱟᱪᱟᱨᱮ ᱡᱟᱦᱟᱸ ᱛᱤᱨᱮ ᱱᱚᱣᱟ ᱚᱲᱟᱜ ᱠᱷᱚᱱ ᱠᱚ ᱚᱰᱚᱠ ᱠᱮᱫᱮᱭᱟ ᱠᱩᱱᱟᱹᱢᱤ ᱞᱮᱠᱟ ᱜᱩᱨᱤᱡ ᱠᱚ ᱚᱠᱛᱮᱨᱮ ᱚᱱᱟ ᱨᱮᱠᱚ ᱫᱚᱦᱚᱭᱮᱭᱟ ᱰᱟᱸᱰᱟ ᱚᱱᱟ ᱡᱚᱠᱷᱟᱨᱮ ᱛᱟᱦᱮᱱ ᱛᱟᱭᱟ ᱟᱨ ᱛᱟᱦᱮᱸ ᱠᱟᱛᱮᱫ ᱚᱸᱰᱮ ᱯᱟᱹᱭᱞᱟᱹ ᱨᱮ ᱦᱩᱲᱩ ᱠᱚ ᱚᱰᱚᱠᱟ ᱢᱚᱞᱚᱝ ᱨᱮᱠᱚ ᱡᱚᱴᱮᱫ ᱟᱭᱟ ᱵᱟᱱᱟᱨ ᱛᱤᱨᱮ ᱟᱨ ᱠᱟᱴᱟ ᱨᱮ ᱠᱚᱲᱟᱢ ᱨᱮ ᱫᱚᱦᱚ ᱠᱟᱛᱮᱫ ᱚᱱᱟ ᱜᱩᱨᱤᱡ ᱨᱮ ᱡᱟᱦᱟᱸ ᱨᱮᱠᱚ ᱜᱩᱨᱤᱡ ᱟᱠᱟᱜᱼᱟ ᱚᱸᱰᱮ ᱠᱚ ᱫᱚᱦᱚᱭᱟ ᱟᱨ ᱚᱱᱟ ᱨᱟᱠᱟᱵ ᱠᱟᱛᱮᱫ ᱛᱟᱭᱚᱢ ᱚᱱᱟ ᱯᱷᱟᱨᱪᱟ ᱞᱩᱜᱽᱲᱤ ᱨᱮ ᱜᱷᱮᱸᱴ ᱠᱟᱛᱮᱫ ᱚᱱᱟ ᱫᱚ ᱚᱲᱟᱜ ᱨᱮᱠᱚ ᱫᱚᱦᱚ ᱠᱟᱜᱼᱟ ᱚᱱᱟ ᱛᱟᱭᱚᱢ ᱫᱚ ᱩᱱᱤ ᱜᱚᱜ ᱠᱟᱛᱮᱫ ᱠᱚ ᱚᱰᱚᱠᱮᱭᱟ ᱟᱛᱳ ᱵᱟᱦᱮᱨ ᱛᱚ ᱟᱛᱳ ᱵᱟᱦᱮᱨ ᱠᱚ ᱚᱰᱚᱠᱮ ᱠᱟᱱ ᱚᱠᱛᱮ ᱦᱟᱴᱟᱜ ᱡᱟᱦᱟᱸᱭ ᱦᱮᱨᱢᱮᱫ ᱟᱠᱟᱫ ᱟᱭ ᱩᱱᱤ ᱚᱱᱟ ᱠᱷᱳᱭ ᱟᱛᱟ ᱫᱚᱭ ᱪᱩᱨᱩᱡ ᱤᱫᱤᱭᱟ ᱟᱛᱳ ᱵᱟᱦᱮᱨ ᱟᱛᱳ ᱵᱟᱦᱨᱮ ᱨᱮᱦᱚᱸ ᱪᱩᱨᱩᱡ ᱠᱮᱜᱼᱟ ᱚᱸᱰᱮ ᱫᱚ ᱟᱭᱳ ᱦᱚᱲ ᱠᱚ ᱵᱟᱹᱴᱤ ᱡᱟᱦᱟᱸ ᱢᱮᱱᱟᱜᱼᱟ ᱢᱮᱫᱦᱟ ᱠᱚ ᱟᱹᱨᱩᱵᱮᱭᱟ ᱥᱟᱥᱟᱝ ᱫᱟᱜ ᱛᱮ ᱟᱹᱨᱩᱵ ᱠᱟᱛᱮᱫ ᱚᱸᱰᱮ ᱠᱷᱚᱱ ᱩᱱᱠᱩ ᱫᱚ ᱛᱩᱞ ᱠᱟᱛᱮᱫ ᱱᱤᱛᱳᱜ ᱫᱚ ᱢᱟᱬ ᱜᱷᱟᱹᱴᱤ ᱥᱮ ᱦᱟᱸᱰᱮ ᱥᱚᱥᱟᱱ ᱠᱚ ᱤᱫᱤᱭᱮᱭᱟ ᱤᱫᱤ ᱠᱟᱛᱮᱫ ᱡᱟᱦᱟᱸ ᱛᱤᱱᱟᱹᱜ ᱯᱮᱲᱟ ᱠᱚᱠᱚ ᱡᱟᱣᱨᱟ ᱟᱠᱟᱱᱟ ᱩᱱᱠᱩ ᱯᱮᱲᱟ ᱠᱚ ᱟᱱᱛᱮ ᱥᱟᱨᱮᱡ ᱡᱟᱦᱟᱸ ᱜᱮ ᱥᱮᱴᱮᱨ ᱟᱠᱟᱱᱟ ᱠᱚ ᱢᱮᱫᱦᱟ ᱠᱚ ᱟᱹᱨᱩᱵ ᱮᱭᱟ ᱛᱤᱠᱚ ᱟᱹᱨᱩᱵ ᱮᱭᱟ ᱡᱟᱸᱜᱟ ᱠᱚ ᱟᱹᱨᱩᱵ ᱮᱭᱟ ᱡᱟᱸᱜᱟ ᱟᱹᱨᱩᱵ ᱛᱟᱭᱚᱢ ᱩᱱᱤ ᱥᱟᱨᱟ ᱨᱮᱠᱚ ᱨᱟᱠᱟᱵ ᱮᱭᱟ ᱥᱟᱨᱟ ᱨᱮ ᱨᱟᱠᱟᱵ ᱠᱟᱛᱮᱫ ᱚᱱᱟᱨᱮ ᱚᱠᱚᱭ ᱱᱟᱜ ᱠᱚ ᱜᱟᱯᱟᱞᱢᱟᱨᱟᱣ ᱟᱠᱟᱫ ᱩᱱᱤ ᱠᱚ ᱥᱮᱸᱜᱮᱞᱟᱭᱟ ᱥᱮᱸᱜᱮᱞ ᱢᱟᱲᱟᱝ ᱨᱮ ᱚᱱᱟ ᱪᱟᱱᱟᱯᱤᱫ ᱠᱚᱲᱟᱢ ᱨᱮ ᱫᱚᱦᱚ ᱠᱟᱛᱮᱫ ᱪᱟᱱᱟᱯᱤᱫ ᱩᱱ ᱠᱩ ᱦᱚᱸ ᱠᱟᱴ ᱢᱤᱫᱴᱮᱱ ᱛᱟᱦᱮᱱᱟ ᱯᱟᱲᱟᱜ ᱠᱟᱛᱮᱫ ᱫᱟᱹᱛᱟᱹᱱᱤ ᱞᱮᱠᱟ ᱟᱨ ᱥᱟᱨᱡᱚᱢ ᱨᱮᱱᱟᱜ ᱢᱤᱫᱴᱟᱝ ᱫᱟᱹᱛᱟᱹᱱᱤ ᱚᱸᱰᱮ ᱠᱷᱚᱱ ᱥᱟᱨᱡᱚᱢ ᱫᱟᱹᱛᱟᱹᱱᱤ ᱪᱮᱛᱟᱱ ᱨᱮ ᱱᱟᱣᱟ ᱥᱩᱛᱟᱹᱢ ᱵᱮᱫᱷᱟᱣ ᱠᱚᱜᱼᱟ ᱠᱮᱣᱟᱛᱮ ᱢᱚᱪᱟ ᱦᱟᱹᱨᱤᱡ ᱚᱱᱟ ᱛᱟᱦᱮᱱᱟ ᱚᱱᱟ ᱛᱟᱭᱚᱢ ᱚᱠᱚᱭ ᱱᱟᱜ ᱥᱮᱸᱜᱮᱞᱮ ᱞᱟᱜᱟᱣᱟᱭ ᱠᱟᱱᱟ ᱩᱱᱤ ᱚᱱᱟ ᱥᱮᱸᱜᱮᱞ ᱯᱚᱨᱚ ᱫᱚ ᱥᱟᱨᱟ ᱨᱮ ᱡᱚᱴᱮᱫ ᱢᱩ ᱨᱮ ᱡᱚᱴᱮᱫ ᱛᱟᱭᱚᱢ ᱥᱟᱨᱟᱨᱮ ᱡᱚᱴᱮᱫ ᱛᱟᱭᱚᱢ ᱮᱴᱟᱜ ᱥᱮᱫ ᱮ ᱠᱚᱭᱚᱜᱟ ᱚᱱᱟ ᱫᱚ ᱥᱮᱸᱜᱮᱞ ᱵᱟᱭ ᱞᱟᱜᱟᱜᱼᱟ ᱛᱟᱭᱚᱢ ᱮᱴᱟᱜ ᱠᱚ ᱥᱮᱸᱜᱮᱞ ᱫᱚ ᱥᱟᱨᱟ ᱨᱮᱠᱚ ᱞᱟᱜᱟᱣᱟ ᱟᱨ ᱩᱱᱤ ᱡᱟᱦᱟᱸᱭ ᱵᱩᱥᱟᱹᱜ ᱢᱮᱱᱟᱭᱟ ᱥᱟᱶᱛᱮ ᱩᱱᱤ ᱦᱚᱸᱠᱚ ᱮᱢ ᱛᱟᱨᱟᱭᱮᱭᱟ ᱥᱮᱸᱜᱮᱞ ᱡᱩᱞ ᱮᱱᱟ ᱥᱟᱨᱟ ᱦᱟᱱᱮ ᱫᱚ ᱟᱹᱰᱤ ᱥᱚᱠᱛᱚ ᱚᱠᱚᱭ ᱠᱟᱛᱷᱟ ᱛᱮ ᱥᱮᱸᱜᱮᱞ ᱱᱩᱱᱟᱹᱜ ᱥᱚᱠᱛᱚ ᱡᱩᱞᱩᱜ ᱠᱟᱱᱟ ᱟᱹᱰᱤ ᱪᱮᱛᱟᱱ ᱟᱨ ᱮᱞᱟᱝ ᱱᱚᱝᱠᱟ ᱦᱤᱡᱩᱜ ᱠᱟᱱᱟ ᱦᱚᱲᱢᱚ ᱨᱮᱱᱟᱜ ᱚᱠᱚᱭ ᱠᱟᱛᱷᱟ ᱛᱮ ᱩᱵ ᱠᱚ ᱨᱩᱣᱟ ᱠᱚᱦᱚᱸ ᱞᱚ ᱜᱚᱫᱚᱜᱼᱟ ᱛᱚᱵᱮ ᱚᱱᱟ ᱞᱚᱭᱮᱱᱟ ᱩᱱᱤᱭᱟᱜ ᱢᱟᱹᱲᱤ ᱢᱮᱴᱟᱜ ᱠᱟᱱᱟ ᱛᱚᱵᱮ ᱩᱱ ᱚᱠᱛᱮ ᱵᱚᱦᱚᱜ ᱨᱮᱱᱟᱜ ᱡᱟᱝ ᱵᱟᱦᱟ ᱥᱮ ᱫᱩᱨᱤᱵᱽ ᱡᱟᱦᱟᱸ ᱵᱚᱱ ᱢᱮᱛᱟᱜ ᱠᱟᱱᱟ ᱢᱚᱬᱮ ᱦᱚᱲ ᱠᱚ ᱛᱟᱦᱮᱱ ᱛᱟᱞᱟ ᱨᱮ ᱚᱱᱟ ᱫᱚᱠᱚ ᱚᱰᱚᱠᱟ ᱚᱰᱚᱠ ᱠᱟᱛᱮᱫ ᱚᱱᱟ ᱯᱮ ᱴᱤᱠᱞᱤ ᱠᱚ ᱵᱮᱱᱟᱣᱟ ᱯᱮᱭᱟ ᱜᱩᱞᱟᱹᱰ ᱜᱮ ᱟᱨ ᱜᱩᱞᱟᱹᱰ ᱠᱟᱛᱮᱫ ᱚᱱᱟ ᱪᱩᱠᱟᱹᱜ ᱠᱚ ᱵᱮᱱᱟᱣ ᱟᱠᱟᱫ ᱚᱸᱰᱮ ᱚᱱᱟ ᱦᱚᱸᱠᱚ ᱧᱮᱞᱟ ᱟᱨ ᱚᱱᱟ ᱫᱚ ᱫᱩᱨᱤᱵᱽ ᱜᱩᱨᱤᱡ ᱫᱟᱜ ᱛᱮ ᱢᱟᱲᱟᱝ ᱫᱚᱠᱚ ᱟᱹᱨᱩᱵᱟ ᱟᱹᱨᱩᱵ ᱠᱟᱛᱮᱫ ᱢᱟᱺᱡᱷᱤ ᱢᱚᱦᱚᱞ ᱢᱚᱬᱮ ᱦᱚᱲ ᱥᱟᱹᱠᱷᱤ ᱥᱟᱛᱞᱟ ᱪᱩᱠᱟᱹᱜ ᱨᱮ ᱞᱮᱠᱷᱟ ᱠᱟᱛᱮᱫ ᱯᱮᱭᱟ ᱠᱚ ᱥᱟᱢᱵᱟᱣᱟ ᱥᱟᱢᱵᱟᱣ ᱠᱟᱛᱮᱫ ᱚᱱᱮ ᱰᱷᱟᱯᱱᱤ ᱠᱚ ᱵᱮᱱᱟᱣ ᱟᱠᱟᱫ ᱫᱚ ᱦᱟᱥᱟ ᱨᱮᱱᱟᱜ ᱚᱱᱟ ᱯᱚᱴᱚᱢ ᱛᱟᱦᱮᱱᱟ ᱵᱷᱩᱜᱟᱹᱜ ᱛᱟᱞᱟ ᱨᱮ ᱚᱱᱟ ᱠᱟᱴᱠᱚᱢ ᱪᱟᱨᱮᱡ ᱚᱸᱰᱮ ᱤᱱᱟᱹᱜ ᱱᱟᱯ ᱛᱮᱱᱟᱜ ᱠᱚ ᱜᱟᱺᱰᱤᱡ ᱠᱟᱜᱼᱟ ᱤᱱᱟᱹᱜ ᱡᱚᱠᱷᱟ ᱛᱮᱱᱟᱜ ᱟᱨ ᱚᱱᱟ ᱰᱷᱟᱯᱱᱤ ᱫᱚ ᱫᱷᱟᱨᱮ ᱫᱷᱟᱨᱮ ᱛᱮ ᱦᱚᱞᱚᱝ ᱟᱨ ᱥᱟᱥᱟᱝ ᱠᱚ ᱤᱫᱤᱭᱟᱠᱟᱫ ᱚᱱᱟ ᱛᱮᱠᱚ ᱤᱞᱟᱹᱫᱟ ᱤᱞᱟᱹᱫ ᱠᱟᱛᱮᱫ ᱚᱸᱰᱮ ᱠᱷᱚᱱ ᱫᱚᱠᱚ ᱦᱤᱡᱩᱜᱼᱟ ᱟᱨ ᱦᱮᱡ ᱠᱟᱛᱮᱫ ᱡᱟᱦᱟᱸ ᱨᱮᱜᱮ ᱟᱹᱥᱟᱹᱢᱤ ᱢᱮᱱᱟᱭ ᱚᱲᱟᱜ ᱨᱮ ᱢᱮᱱᱟᱭ ᱚᱲᱟᱜ ᱨᱮᱠᱚ ᱡᱟᱭᱜᱟ ᱦᱟᱛᱟᱲ ᱠᱟᱜᱼᱟ ᱟᱨ ᱵᱟᱝᱠᱷᱟᱱ ᱵᱟᱲᱜᱮᱨᱮ ᱫᱟᱨᱮ ᱢᱮᱱᱟᱜ ᱠᱷᱟᱱ ᱚᱸᱰᱮ ᱟᱨ ᱵᱟᱠᱷᱟᱱ ᱟᱛᱳ ᱡᱟᱠᱟᱫ ᱦᱚᱲ ᱛᱮ ᱡᱟᱦᱟᱸᱨᱮ ᱫᱩᱨᱤᱵᱽ ᱠᱚ ᱵᱟᱭ ᱠᱟᱜᱼᱟ ᱡᱟᱜᱟᱭᱟᱠᱚ ᱚᱱᱟ ᱫᱟᱨᱮ ᱵᱩᱴᱟᱹ ᱢᱟᱛᱠᱚᱢ ᱫᱟᱨᱮ ᱵᱩᱴᱟᱹᱨᱮ ᱚᱱᱟ ᱫᱚᱠᱚ ᱫᱚᱦᱚ ᱠᱟᱜᱼᱟ ᱟᱨ ᱦᱤᱡᱩᱜ ᱠᱟᱱ ᱫᱤᱱ ᱚᱠᱛᱚ ᱡᱟᱦᱟᱸ ᱛᱤᱥ ᱚᱱᱟ ᱠᱚ ᱥᱟᱜᱩᱱᱚᱜᱼᱟ ᱪᱮᱫ ᱚᱠᱛᱚ ᱠᱚ ᱧᱟᱢᱟ ᱮᱱᱮ ᱦᱤᱞᱳᱜ ᱢᱟᱺᱡᱷᱤ ᱢᱚᱬᱮ ᱦᱚᱲ ᱛᱟᱞᱟ ᱨᱮ ᱚᱱᱟ ᱜᱤᱨᱟᱹ ᱫᱚᱠᱚ ᱛᱚᱞᱟ ᱟᱨᱠᱚ ᱱᱮᱰᱟᱭᱟ ᱚᱱᱟ ᱫᱚ ᱦᱤᱡᱩᱜ ᱠᱟᱱ ᱫᱤᱱ ᱚᱠᱛᱚ ᱫᱚᱦᱲᱟ ᱛᱮᱠᱚ ᱜᱟᱞᱢᱟᱨᱟᱜᱼᱟ